ᱟᱸᱡᱚᱢ ᱟᱠᱟᱫᱟᱹᱧ ᱦᱚᱲᱴᱷᱮᱱ ᱟᱹᱰᱤ ᱫᱤᱱᱟᱜ ᱢᱩᱫᱽᱨᱟ ᱫᱚ ᱟᱹᱰᱤᱜᱤ ᱫᱟᱢ ᱜᱮᱭᱟ ᱛᱚᱵᱮ ᱢᱩᱫᱽᱨᱟ ᱫᱚ ᱤᱧᱴᱷᱮᱱ ᱫᱚ ᱵᱟᱹᱱᱩᱜ ᱟ ᱟᱨ ᱧᱮᱞᱦᱚ ᱵᱟᱹᱧ ᱧᱮᱞ ᱟᱠᱟᱫᱟ ᱟᱨ ᱱᱚᱣᱟ ᱨᱮᱱᱟᱜ ᱢᱟᱱ ᱥᱮ ᱫᱟᱢ ᱟᱸᱡᱚᱢ ᱟᱠᱟᱫᱟᱹᱧ ᱟᱹᱰᱤ ᱫᱤᱱᱟᱜ ᱢᱩᱫᱽᱨᱟ ᱨᱮᱱᱟᱜ ᱢᱟᱱ ᱟᱨ ᱫᱟᱢ ᱫᱚ ᱟᱹᱰᱤ ᱡᱟᱹᱥᱛᱤ ᱜᱮᱭᱟ